ᱦᱮᱞᱳ ᱦᱳᱭ ᱦᱳᱭ ᱞᱟᱹᱭ ᱢᱮ ᱦᱳᱭ ᱟᱫᱚ ᱛᱤᱥ ᱠᱷᱚᱱ ᱫᱚᱨᱠᱟᱨᱚᱜ ᱠᱟᱱᱟ ᱟᱪᱪᱷᱟ ᱦᱳᱭ ᱟᱫᱚ ᱚᱠᱟ ᱪᱮᱫ ᱪᱮᱫ ᱢᱤᱫ ᱡᱟᱭᱜᱟᱨᱮ ᱯᱨᱚᱵᱷᱟᱛ ᱠᱷᱚᱵᱚᱨ ᱟᱪᱪᱷᱟ ᱯᱨᱚᱵᱷᱟᱛ ᱠᱷᱚᱵᱚᱨ ᱦᱳᱭ ᱛᱟᱦᱚᱞᱮ ᱮᱱᱠᱷᱟᱱ ᱦᱟᱸᱜ ᱞᱟᱹᱭ ᱟᱹᱵᱤᱱᱟᱞᱮ ᱟᱨ ᱚᱱᱟ ᱫᱚ ᱱᱟᱦᱟᱸᱜ ᱢᱚᱬᱮ ᱴᱟᱠᱟ ᱠᱟᱛᱮᱫ ᱦᱟᱸᱜ ᱞᱟᱜᱟᱜ ᱠᱟᱱᱟ ᱦᱟᱸᱜ ᱟᱨᱦᱚᱸ ᱦᱳᱢ ᱟᱨ ᱦᱳᱭ ᱦᱳᱢ ᱰᱮᱞᱤᱵᱷᱟᱨᱤ ᱫᱚ ᱢᱤᱫ ᱴᱟᱠᱟ ᱵᱮᱥᱤ ᱞᱤᱧ ᱦᱟᱛᱟᱣᱮᱫᱼᱟ ᱦᱳᱭ ᱦᱳᱭ ᱪᱷᱚ ᱴᱟᱠᱟ ᱦᱟᱸᱜ ᱟᱨ ᱚᱱᱟ ᱥᱟᱶᱛᱮ ᱡᱩᱫᱤ ᱟᱨᱦᱚᱸ ᱮᱠᱥᱴᱨᱟ ᱯᱮᱯᱟᱨ ᱦᱤᱡᱩᱜ ᱟᱥᱮ ᱡᱟᱦᱟᱸ ᱱᱤᱭᱩᱥ ᱠᱟᱴᱩᱱ ᱯᱮᱯᱟᱨ ᱠᱚ ᱛᱟᱦᱮᱱᱟ ᱮᱱᱠᱷᱟᱱ ᱚᱱᱟ ᱠᱚ ᱡᱩᱫᱤ ᱦᱳᱭ ᱟᱨ ᱥᱮ ᱠᱟᱨᱮᱱᱴ ᱮᱯᱷᱮᱭᱟᱨᱥ ᱥᱟᱞᱟᱜ ᱚᱱᱟᱠᱚ ᱛᱟᱦᱮᱱᱟ ᱢᱮᱱᱠᱷᱟᱱ ᱦᱳᱭ ᱴᱳᱴᱟᱞ ᱮᱱᱠᱷᱟᱱ ᱛᱟᱹᱵᱤᱱ ᱦᱩᱭᱩᱜ ᱠᱟᱱᱟ ᱯᱚᱱᱨᱚ ᱥᱳᱞᱳ ᱴᱟᱠᱟ ᱦᱳᱭ ᱟᱫᱚ ᱚᱱᱟ ᱢᱟ ᱯᱷᱤᱠᱥ ᱨᱮᱴ ᱛᱟᱦᱮᱱᱟ ᱮᱱᱠᱷᱟᱡ ᱚᱱᱟ ᱤᱱᱟᱹ ᱠᱚᱫᱚ ᱯᱷᱤᱠᱥᱰ ᱨᱮᱹᱴ ᱜᱮ ᱦᱳᱭ ᱟᱪᱪᱷᱟ ᱦᱟᱸᱜ ᱛᱟᱦᱚᱞᱮ ᱴᱷᱤᱠ ᱜᱮᱭᱟ ᱛᱟᱦᱚᱞᱮ ᱦᱟᱸᱜ ᱜᱟᱯᱟ ᱠᱷᱚᱱ ᱛᱟᱦᱚᱞᱮ ᱦᱟᱸᱜ ᱤᱫᱤ ᱛᱟᱹᱵᱤᱱᱟ ᱥᱮ ᱦᱮᱸ ᱥᱮᱛᱟᱜ ᱨᱮᱜᱮᱞᱤᱧ ᱥᱮᱴᱮᱨᱟ ᱟᱹᱰᱤ ᱜᱟᱱ ᱦᱟᱱᱛᱮ ᱱᱟᱛᱮ ᱪᱟᱞᱟᱜ ᱦᱩᱭᱩᱜ ᱠᱟᱱᱟ ᱥᱮᱴᱮᱨ ᱟᱹᱞᱤᱧ ᱦᱟᱸᱜ ᱟᱴᱴᱟ ᱠᱚᱛᱮ ᱟᱪᱪᱷᱟ ᱦᱟᱸᱜ ᱴᱷᱤᱠ ᱜᱮᱭᱟ ᱪᱮᱥᱴᱟᱭᱮᱫ ᱟᱹᱞᱤᱧ ᱦᱟᱸᱜ ᱚᱱᱛᱮ ᱦᱚᱸ ᱮᱢ ᱦᱩᱭᱩᱜ ᱟᱥᱮ ᱮᱱᱠᱷᱟᱱ ᱜᱳᱴᱟ ᱥᱮᱫ ᱜᱮ ᱧᱮᱞ ᱦᱩᱭᱩᱜᱼᱟ ᱦᱳᱭ ᱵᱟᱝ ᱵᱟᱝ ᱢᱟᱨᱮᱱᱟᱜ ᱫᱚ ᱱᱟᱦᱟᱸᱜ ᱪᱮᱫᱟᱜ ᱞᱤᱧ ᱤᱫᱤᱭᱟᱵᱤᱱᱟ ᱚᱱᱟᱫᱚ ᱦᱳᱭ ᱛᱟᱦᱚᱞᱮ ᱴᱷᱤᱠ ᱜᱮᱭᱟ ᱛᱟᱦᱚᱞᱮ ᱜᱟᱯᱟ ᱠᱷᱚᱱ ᱞᱤᱧ ᱤᱫᱤᱭᱟᱵᱤᱱᱟ ᱦᱮᱸ ᱟᱪᱪᱷᱟ ᱴᱷᱤᱠ ᱦᱚᱸ ᱴᱷᱤᱠ ᱜᱮᱭᱟ ᱦᱮᱸ ᱴᱷᱤᱠ ᱴᱷᱤᱠ